ᱦᱚᱲᱢᱚ ᱥᱟᱶᱟᱨ ᱥᱮᱫ ᱠᱚᱭᱚᱜ ᱞᱮᱠᱷᱟᱱ ᱥᱟᱬᱮᱥ ᱥᱮᱜ ᱥᱟᱬᱮᱥ ᱥᱮᱫᱛᱮ ᱧᱮᱞ ᱞᱮᱠᱷᱟᱱ ᱧᱮᱞᱚᱜᱚᱜᱼᱟ ᱯᱟᱛᱷᱟᱢ ᱯᱟᱛᱷᱟᱢ ᱠᱚᱨᱮᱜ ᱯᱚᱛᱚᱵ ᱠᱚᱨᱮᱜ ᱚᱞ ᱢᱮᱱᱟᱜᱼᱟ ᱡᱮ ᱢᱚᱱᱮ ᱚᱠᱟ ᱞᱮᱠᱟᱢ ᱢᱟᱱᱮ ᱦᱚᱲᱢᱚ ᱚᱠᱟ ᱞᱮᱠᱟᱢ ᱫᱚᱦᱚᱭᱟ ᱢᱚᱱᱮ ᱦᱚᱸ ᱚᱱᱠᱟᱜᱮ ᱛᱟᱦᱮᱱᱟ ᱟᱨ ᱴᱮᱠᱱᱳᱞᱚᱡᱤ ᱥᱮᱜ ᱮᱢ ᱠᱚᱭᱚᱜ ᱞᱮᱠᱷᱟᱱ ᱴᱮᱠᱱᱳᱞᱚᱡᱤ ᱨᱮᱫᱚ ᱟᱹᱰᱤᱜᱟᱱ ᱟᱹᱰᱤᱜᱟᱱ ᱦᱤᱱᱥᱮ ᱮᱢᱟ ᱢᱟᱭ ᱡᱮ ᱴᱮᱠᱱᱳ ᱴᱮᱠᱱᱳᱞᱚᱡᱤ ᱨᱮᱫᱚ ᱥᱮᱨᱮᱧ ᱦᱚᱸ ᱛᱟᱦᱮᱱᱟ ᱚᱸᱰᱮ ᱴᱮᱠᱱᱳᱞᱚᱡᱤ ᱨᱮᱢ ᱪᱟᱞᱟᱣ ᱞᱮᱱᱠᱷᱟᱱ ᱥᱮᱨᱮᱧ ᱛᱮ ᱟᱢᱟᱜ ᱢᱚᱱᱮ ᱦᱚᱸ ᱵᱷᱟᱜᱮ ᱛᱟᱦᱮᱱᱟ ᱥᱮ ᱟᱢᱟᱜ ᱦᱚᱲᱢᱚ ᱦᱚᱸ ᱚᱠᱟ ᱞᱮᱠᱟ ᱵᱷᱟᱹᱜᱤᱢ ᱫᱚᱦᱚ ᱫᱟᱲᱮᱭᱟᱜᱼᱟ ᱚᱱᱠᱟᱱᱟᱜ ᱦᱳᱭᱳᱜᱼᱟ ᱟᱨ ᱠᱳᱵᱷᱤᱰ ᱢᱚᱦᱟᱢᱟᱨᱤ ᱥᱮᱱ ᱠᱚᱭᱚᱜ ᱞᱮᱠᱷᱟᱱ ᱧᱮᱞᱚᱜᱼᱟ ᱥᱟᱬᱮᱥ ᱥᱮᱫ ᱛᱚ ᱧᱮᱞ ᱞᱮᱠᱷᱟᱱ ᱡᱮ ᱦᱩᱭᱩᱜᱼᱟ ᱱᱚᱣᱟ ᱱᱚᱣᱟ ᱠᱚ ᱧᱮᱞ ᱞᱮᱠᱷᱟᱱ ᱱᱚᱣᱟ ᱱᱚᱣᱟ ᱠᱚ ᱧᱮᱞ ᱞᱮᱠᱷᱟᱱ ᱵᱷᱟᱜᱮ ᱦᱩᱭᱩᱜᱼᱟ ᱠᱤᱱᱛᱩ ᱴᱮᱠᱱᱳᱞᱚᱡᱤ ᱨᱮ ᱠᱚᱭᱚᱜ ᱞᱮᱠᱷᱟᱱ ᱫᱚ ᱚᱠᱟ ᱫᱤᱥᱚᱢ ᱨᱮ ᱚᱠᱟ ᱞᱮᱠᱟ ᱠᱳᱵᱷᱤᱰ ᱢᱚᱦᱟᱢᱟᱨᱤ ᱦᱳᱭᱳᱜ ᱠᱟᱱᱟ ᱱᱚᱣᱟ ᱱᱚᱣᱟ ᱠᱚ ᱱᱚᱣᱟ ᱱᱚᱣᱟ ᱡᱤᱱᱤᱥ ᱠᱚ ᱟᱢᱮᱢ ᱧᱮᱞ ᱞᱮᱠᱷᱟᱱ ᱥᱮᱢ ᱵᱟᱰᱟᱭ ᱞᱮᱠᱷᱟᱱ ᱟᱢ ᱵᱷᱟᱹᱜᱮᱢ ᱛᱟᱦᱮᱱᱟ